ᱦᱮᱸ ᱦᱮᱞᱳ ᱯᱨᱚᱪᱟᱨ ᱯᱨᱚᱪᱟᱨ ᱜᱚᱢᱠᱮ ᱤᱧ ᱫᱚ ᱱᱚᱜᱼᱚᱭ ᱵᱟᱸᱠᱩᱲᱟ ᱥᱮᱫ ᱠᱷᱚᱱᱟᱜ ᱯᱚᱵᱤᱛᱨᱚ ᱢᱩᱨᱢᱩᱧ ᱞᱟᱹᱭᱮᱜ ᱛᱟᱦᱮᱱᱟ ᱟᱵᱤᱱᱟᱜ ᱚᱱᱰᱮ ᱠᱷᱮᱞᱳᱰᱤᱭᱟᱹ ᱠᱳᱪ ᱵᱤᱱ ᱫᱚᱦᱚ ᱠᱟᱜᱼᱟ ᱛᱳ ᱪᱮᱫ ᱞᱮᱠᱟ ᱚᱱᱰᱮᱱᱟᱜ ᱯᱚᱨᱤᱥᱮᱵᱟ ᱵᱤᱱ ᱫᱚᱦᱚ ᱠᱟᱜᱼᱟ ᱦᱮᱸ ᱚ ᱟᱪᱪᱷᱟ ᱢᱟᱱᱮ ᱡᱚᱢ ᱧᱩ ᱠᱚᱦᱚᱸ ᱢᱮᱱᱟᱜ ᱜᱮᱭᱟ ᱵᱟᱝ ᱛᱳ ᱟᱞᱤᱧ ᱚᱱᱰᱮ ᱞᱤᱧ ᱥᱮᱱ ᱫᱟᱲᱮᱭᱟᱜᱼᱟ ᱪᱮᱫ ᱪᱮᱫ ᱠᱚ ᱞᱟᱜᱟᱣ ᱞᱤᱧᱟ ᱚᱱᱰᱮ ᱡᱚᱫᱤ ᱟᱞᱤᱧ ᱞᱤᱧ ᱮᱰᱢᱤᱥᱚᱱᱚᱜᱼᱟ ᱟᱨᱠᱤ ᱟᱹᱞᱤᱧ ᱞᱤᱧ ᱢᱚᱱᱮᱭᱮᱜᱼᱟ ᱟᱵᱤᱱ ᱴᱷᱮᱱ ᱜᱤᱧ ᱮᱰᱢᱤᱥᱚᱱ ᱠᱚᱜᱼᱟ ᱟᱨ ᱠᱷᱮᱞᱳᱰ ᱫᱤᱠ ᱫᱤᱭᱮ ᱢᱚᱱᱮᱭᱮᱜᱼᱟ ᱞᱤᱧ ᱛᱳ ᱪᱮᱫ ᱞᱮᱠᱟᱵᱤᱱ ᱟᱵᱤᱱ ᱞᱟᱹᱭ ᱟᱹᱞᱤᱧ ᱵᱤᱱ ᱚᱱᱟ ᱨᱮᱱᱟᱜ ᱦᱮᱸ ᱦᱮᱸ ᱟᱴᱷᱨᱳ ᱵᱚᱪᱷᱚᱨ ᱦᱩᱭ ᱠᱟᱱ ᱛᱟᱞᱤᱧᱟ ᱟᱜ ᱦᱮᱸ ᱚ ᱟᱪᱪᱷᱟ ᱚ ᱠᱟᱹᱣᱰᱤ ᱫᱚ ᱜᱚᱢᱠᱮ ᱛᱤᱱᱟᱹᱜ ᱠᱟᱛᱮᱜ ᱵᱤᱱ ᱞᱟᱹᱭ ᱠᱮᱜᱼᱟ ᱚ ᱟᱪᱪᱷᱟ ᱟᱨ ᱟᱹᱰᱤ ᱜᱮᱞᱤᱧ ᱟᱸᱡᱚᱢ ᱠᱟᱜᱼᱟ ᱟᱵᱤᱱᱟᱜ ᱠᱷᱮᱞᱳᱰ ᱫᱤᱠ ᱫᱤᱭᱮ ᱡᱮᱢᱚᱱ ᱱᱚᱰᱮ ᱟᱞᱮ ᱱᱚᱣᱟ ᱥᱩᱨᱨᱮ ᱨᱮᱱᱜᱮ ᱟᱞᱮ ᱟᱛᱳ ᱨᱮᱱᱜᱮ ᱚᱱᱰᱮ ᱪᱟᱞᱟᱜ ᱛᱟᱦᱮ ᱱᱟᱭ ᱩᱱᱤ ᱢᱚᱝᱜᱚᱞ ᱢᱩᱨᱢᱩ ᱩᱱᱤ ᱫᱚ ᱪᱮᱫ ᱞᱮᱠᱟᱛᱮ ᱱᱚᱜᱼᱚᱭ ᱠᱷᱮᱞᱳᱰ ᱨᱮ ᱧᱮᱞ ᱠᱟᱱ ᱟᱹᱰᱤ ᱜᱮᱭ ᱨᱟᱠᱟᱵᱽ ᱠᱟᱱ ᱜᱮᱭᱟ ᱩᱱᱤ ᱫᱚ ᱪᱮᱫ ᱞᱮᱠᱟᱛᱮ ᱢᱟᱱᱮ ᱩᱱᱤ ᱛᱤᱱᱟᱹᱜ ᱫᱤᱱ ᱞᱟᱦᱟ ᱠᱷᱚᱱ ᱥᱮᱱ ᱠᱟᱱᱛᱮ ᱪᱮᱫ ᱞᱮᱠᱟ ᱵᱷᱟᱵ ᱩᱱᱤ ᱵᱮᱱ ᱵᱮᱱᱟᱣ ᱨᱟᱠᱟᱵᱽ ᱠᱟᱫᱮᱭᱟ ᱠᱟᱹᱡ ᱞᱟᱹᱭ ᱟᱹᱞᱤᱧ ᱠᱷᱟᱱ ᱵᱷᱟᱹᱜᱤ ᱠᱚᱜᱼᱟ ᱦᱮᱸ ᱚ ᱟᱪᱪᱷᱟ ᱟᱪᱪᱷᱟ ᱧᱮᱧᱮᱜ ᱠᱚᱜᱮᱭᱟᱞᱮ ᱯᱨᱟᱭᱜᱮ ᱟᱵᱤᱱ ᱨᱮᱱ ᱡᱟᱦᱟ ᱛᱤᱱᱟᱹᱜ ᱜᱟᱱ ᱜᱤᱫᱽᱨᱟᱹ ᱠᱚᱠᱚ ᱨᱟᱠᱟᱵᱽ ᱠᱟᱱᱟ ᱠᱚ ᱟᱨᱠᱤ ᱯᱨᱟᱭ ᱵᱷᱟᱹᱜᱤ ᱵᱷᱟᱹᱜᱤ ᱜᱤᱫᱽᱨᱟᱹ ᱢᱟᱱᱮ ᱱᱚᱛᱮ ᱞᱟᱹᱭ ᱞᱮᱠᱷᱟᱱ ᱱᱚᱛᱮ ᱥᱩᱨᱮᱥ ᱢᱮᱱᱟᱭᱟ ᱱᱚᱛᱮ ᱛᱤᱞᱚᱠ ᱢᱮᱱᱟᱭᱟ ᱟᱨ ᱱᱚᱛᱮ ᱡᱮᱢᱚᱱ ᱟᱨᱢᱤᱫᱴᱮᱱ ᱢᱮᱱᱟᱭᱟ ᱦᱟᱯᱮ ᱦᱟᱜ ᱪᱮᱫ ᱛᱟᱭ ᱧᱩᱛᱩᱢ ᱥᱟᱜᱮᱱ ᱟᱹᱰᱤ ᱢᱟᱱᱮ ᱢᱳᱴᱟᱢᱩᱴᱤ ᱵᱷᱟᱜᱮ ᱜᱮ ᱢᱟᱱᱮ ᱟᱵᱤᱱ ᱚᱱᱟ ᱜᱮᱞᱤᱝ ᱞᱟᱹᱭᱫᱟ ᱚᱱᱟ ᱞᱟᱹᱜᱤᱫ ᱜᱮᱞᱤᱧ ᱯᱷᱳᱱ ᱞᱮᱫᱟ ᱟᱨᱠᱤ ᱟᱵᱤᱱ ᱥᱟᱶᱛᱮ ᱠᱟᱹᱡ ᱜᱟᱞᱢᱟᱨᱟᱣ ᱦᱩᱭᱩᱜᱼᱟ ᱢᱚᱱᱮᱭ ᱫᱟᱞᱤᱧ ᱟᱞᱮ ᱛᱟᱦᱮᱸ ᱜᱮᱞᱤᱧ ᱢᱚᱱᱮᱭᱫᱟ ᱚᱱᱰᱮ ᱜᱮᱞᱤᱧ ᱛᱟᱦᱮᱱᱟ ᱟᱥᱟ ᱡᱟᱣᱟ ᱫᱚ ᱠᱟᱹᱡ ᱢᱟᱱᱮ ᱥᱟᱺᱜᱤᱧᱚᱜ ᱠᱟᱱ ᱛᱟᱞᱤᱧᱟ ᱟᱫᱚ ᱢᱚᱱᱮ ᱫᱟᱞᱤᱧ ᱡᱮ ᱚᱱᱰᱮ ᱜᱮᱞᱤᱧ ᱛᱟᱦᱮᱱᱟ ᱛᱟᱦᱚᱞᱮ ᱛᱟᱦᱞᱮ ᱚᱱᱠᱟ ᱢᱤᱫ ᱥᱚᱯᱛᱟ ᱢᱤᱫ ᱥᱚᱯᱛᱟ ᱵᱷᱤᱛᱛᱨᱤ ᱛᱮᱞᱮᱧ ᱥᱮᱱᱚᱜᱼᱟ ᱴᱷᱤᱠ ᱜᱮᱭᱟ ᱱᱚᱣᱟ ᱟᱪᱪᱷᱟ ᱦᱮᱸ ᱦᱮᱸ ᱢᱟᱱᱮ ᱟᱫᱷᱟᱨ ᱠᱟᱨᱰ ᱞᱟᱜᱟᱜᱼᱟ ᱟᱨ ᱵᱷᱳᱴᱟᱨ ᱠᱟᱨᱰ ᱞᱟᱜᱟᱜᱼᱟ ᱵᱟᱝ ᱟᱨ ᱯᱷᱳᱴᱳ ᱢᱤᱫ ᱠᱚᱯᱤ ᱞᱟᱜᱟᱜᱼᱟ ᱟᱪᱪᱷᱟ ᱟᱪᱪᱷᱟ ᱟᱪᱪᱷᱟ ᱴᱷᱤᱠ ᱜᱮᱭᱟ ᱴᱷᱤᱠ ᱜᱮᱭᱟ ᱛᱟᱦᱚᱞᱮ ᱜᱚᱢᱠᱮ ᱦᱮᱸ ᱦᱮᱸ ᱦᱮᱸ ᱟᱪᱪᱷᱟ